ᱠᱮᱠᱴᱟᱥ ᱡᱟᱹᱛᱟᱱ ᱫᱟᱨᱮ ᱫᱚ ᱵᱟᱧᱪᱟᱣ ᱫᱚᱦᱚ ᱫᱚ ᱟᱱᱟᱴ ᱜᱮᱭᱟ ᱪᱮᱫᱟᱜ ᱥᱮ ᱚᱱᱟ ᱫᱟᱨᱮ ᱨᱮᱫᱚ ᱦᱚᱲᱢᱚ ᱡᱤᱣᱤ ᱨᱮ ᱢᱤᱫᱴᱤᱡ ᱜᱷᱟᱹᱴᱛᱤᱭᱟᱱᱟᱜ ᱫᱟᱨᱮ ᱢᱮᱱᱛᱮ ᱵᱩᱡᱷᱟᱹᱜᱼᱟ ᱠᱮᱠᱴᱟᱥ ᱫᱟᱨᱮ ᱫᱚ ᱟᱨ ᱨᱟᱵᱟᱝ ᱨᱤᱛᱩ ᱨᱮ ᱡᱟᱦᱟᱸ ᱫᱚ ᱥᱚᱵᱽᱡᱤ ᱯᱟᱹᱛᱤ ᱵᱤᱞᱟᱛᱤ ᱟᱹᱞᱩ ᱱᱚᱣᱟ ᱠᱚᱜᱮ ᱚᱛ ᱚᱢᱚᱱ ᱞᱮᱠᱟᱛᱮ ᱵᱟᱧᱪᱟᱣ ᱫᱚᱦᱚ ᱥᱮ ᱥᱟᱹᱨᱤᱜᱮ ᱠᱤᱪᱷᱩ ᱩᱯᱚᱠᱟᱨ ᱡᱤᱱᱤᱥ ᱢᱮᱱᱛᱮ ᱵᱩᱡᱷᱟᱹᱜᱼᱟ ᱚᱱᱟᱠᱚᱜᱮ